ᱟᱵᱚ ᱥᱟᱱᱛᱟᱲ ᱨᱮᱫᱚ ᱜᱮᱵᱟᱨ ᱜᱚᱴᱟᱝ ᱯᱟᱹᱨᱤᱥ ᱠᱚ ᱢᱮᱱᱟᱜ ᱠᱚᱣᱟ ᱚᱸᱰᱮ ᱠᱷᱚᱱ ᱠᱤᱪᱷᱩ ᱫᱚᱠᱚ ᱦᱩᱭᱩᱜ ᱠᱟᱱᱟ ᱦᱟᱸᱥᱫᱟ ᱢᱩᱨᱢᱩ ᱥᱚᱨᱮᱱ ᱴᱩᱰᱩ ᱠᱤᱥᱠᱩ ᱢᱟᱹᱨᱰᱤ ᱵᱟᱥᱠᱮ ᱦᱮᱢᱵᱨᱚᱢ ᱵᱮᱥᱨᱟ ᱡᱚᱲᱮ ᱱᱚᱝᱠᱟ ᱜᱮ ᱟᱨᱦᱚᱸ ᱢᱮᱱᱟᱜ ᱠᱚᱣᱟ ᱟᱫᱚ ᱚᱱᱟ ᱠᱷᱚᱱ ᱵᱟᱹᱧ ᱩᱭᱦᱟᱹᱨ ᱧᱟᱢᱮᱜᱼᱟ ᱱᱤᱛᱚᱜ ᱫᱚ ᱠᱟᱹᱴᱤᱡ ᱧᱩᱛᱩᱢ ᱠᱚ ᱥᱮᱞᱮᱫ ᱠᱟᱛᱮᱧ ᱞᱟᱹᱭ ᱧᱚᱜ ᱟᱯᱮᱭᱟ ᱡᱟᱦᱟᱸ ᱞᱮᱠᱟ ᱥᱟᱨᱚ ᱦᱟᱸᱥᱫᱟ ᱚᱫᱤᱛᱤ ᱢᱩᱨᱢᱩ ᱠᱟᱹᱱᱦᱩ ᱥᱚᱨᱮᱱ ᱠᱟᱹᱨᱢᱤ ᱴᱩᱰᱩ ᱠᱟᱹᱯᱨᱟᱹ ᱠᱤᱥᱠᱩ ᱥᱞᱩᱱᱤ ᱢᱟᱨᱰᱤ ᱨᱟᱢᱟᱭ ᱵᱟᱥᱠᱮ ᱢᱟᱞᱟ ᱦᱮᱢᱵᱨᱚᱢ ᱯᱨᱤᱛᱤ ᱵᱮᱥᱨᱟ